ᱱᱚᱸᱰᱮ ᱥᱤᱠᱷᱱᱟᱹᱛ ᱨᱚᱲ ᱵᱟᱵᱚᱫ ᱛᱮ ᱥᱚᱱᱛᱚᱨ ᱫᱚ ᱱᱚᱣᱟᱛᱮ ᱵᱩᱡᱷᱟᱹᱜᱼᱟ ᱡᱩᱫᱤᱧ ᱢᱮᱱᱟ ᱵᱟᱲᱟᱭ ᱜᱮᱭᱟᱵᱚᱱ ᱜᱩᱨᱩ ᱜᱚᱢᱠᱮᱭᱟᱜ ᱠᱟᱛᱷᱟ ᱞᱟᱹᱭ ᱦᱚᱴᱚ ᱟᱠᱟᱫ ᱟᱭ ᱢᱮᱱ ᱦᱚᱴᱚᱜ ᱟᱠᱟᱫ ᱟᱭ ᱡᱮ ᱡᱟᱱᱟᱢ ᱟᱭᱳ ᱫᱚᱭ ᱨᱮᱸᱜᱮᱡᱽ ᱨᱮᱦᱚᱸ ᱦᱮᱸ ᱟᱨ ᱡᱟᱱᱟᱢ ᱨᱚᱲ ᱫᱚ ᱱᱤᱫᱷᱟᱹᱱ ᱨᱮᱦᱚᱸ ᱟᱫᱚ ᱱᱚᱣᱟ ᱠᱚᱫᱚ ᱱᱚᱝᱠᱟ ᱠᱟᱱᱟ ᱡᱮ ᱡᱩᱫᱤ ᱵᱚᱱ ᱢᱮᱱᱟ ᱡᱮ ᱱᱚᱜᱼᱚᱭ ᱡᱟᱦᱟᱸ ᱟᱵᱚ ᱥᱮ ᱡᱟᱦᱟᱸᱭ ᱡᱟᱱᱟᱢ ᱟᱹᱭᱩ ᱠᱟᱱᱟᱭ ᱩᱱᱤ ᱡᱟᱦᱟᱸ ᱛᱤᱱᱟᱹᱜ ᱨᱮᱸᱜᱮᱡᱽ ᱨᱮᱦᱚᱸᱭ ᱠᱤᱱᱛᱩ ᱩᱱᱤᱜᱮ ᱟᱵᱚᱫᱚ ᱟᱡᱨᱮᱱ ᱦᱚᱯᱚᱱ ᱞᱮᱠᱟᱛᱮ ᱦᱟᱨᱟᱼᱵᱩᱨᱩ ᱵᱚᱱᱟᱭ ᱟᱨ ᱢᱩᱪᱟᱹᱫ ᱦᱟᱹᱵᱤᱡ ᱛᱮ ᱟᱡ ᱴᱷᱮᱱ ᱫᱚ ᱦᱚᱯᱚᱱ ᱞᱮᱠᱟ ᱜᱮᱵᱚᱱ ᱛᱟᱦᱮᱱᱟ ᱟᱨ ᱟᱵᱚᱦᱚᱸ ᱟᱵᱚ ᱜᱤᱫᱽᱨᱟᱹ ᱦᱚᱸ ᱟᱡ ᱨᱮᱱ ᱜᱤᱫᱽᱨᱟᱹ ᱞᱮᱠᱟᱛᱮ ᱡᱟᱱᱟᱢ ᱟᱹᱭᱩ ᱫᱟᱛᱟ ᱦᱤᱥᱟᱹᱵᱛᱮ ᱩᱱᱤ ᱠᱤᱱᱛᱩ ᱢᱩᱪᱟᱹᱫᱽ ᱫᱷᱟᱹᱵᱤᱡ ᱵᱚᱱ ᱡᱚᱜᱟᱣ ᱡᱚᱛᱚᱱ ᱫᱚᱦᱚᱭᱮᱭᱟ ᱚᱱᱠᱟᱜᱮ ᱟᱫᱚ ᱱᱚᱜᱼᱚᱭ ᱡᱮ ᱡᱟᱦᱟᱸ ᱵᱚᱱ ᱞᱟᱹᱭ ᱠᱮᱫᱟ ᱡᱮ ᱟᱵᱚᱣᱟᱜ ᱨᱚᱲ ᱟᱵᱚᱣᱟᱜ ᱡᱟᱱᱟᱢ ᱨᱚᱲ ᱟᱵᱚᱣᱟᱜ ᱥᱟᱱᱛᱟᱲᱤ ᱯᱟᱹᱨᱥᱤ ᱡᱟᱱᱟᱢ ᱨᱚᱲ ᱦᱚᱸ ᱡᱩᱫᱤ ᱡᱟᱦᱟᱸᱭᱮ ᱢᱚᱱᱮᱭᱟ ᱡᱮ ᱵᱟᱝ ᱰᱮᱵᱷᱞᱚᱯ ᱟᱠᱟᱱᱟ ᱥᱮ ᱞᱤᱪᱟᱹᱲ ᱜᱮᱭᱟ ᱚᱱᱟ ᱠᱟᱛᱷᱟ ᱫᱚ ᱵᱟᱝ ᱠᱟᱱᱟ ᱡᱮ ᱟᱵᱚ ᱫᱚ ᱥᱮ ᱤᱧ ᱥᱮ ᱟᱵᱚ ᱠᱷᱮᱨᱣᱟᱞ ᱠᱚᱫᱚ ᱟᱵᱚᱣᱟᱜ ᱡᱟᱦᱟᱸ ᱥᱟᱱᱛᱟᱲᱤ ᱨᱚᱲ ᱥᱟᱱᱛᱟᱲᱤ ᱯᱟᱹᱨᱥᱤ ᱢᱮᱱᱟᱜ ᱛᱟᱵᱳᱱᱟ ᱱᱚᱣᱟ ᱯᱟᱹᱨᱥᱤᱜᱮ ᱥᱟᱵ ᱫᱚᱦᱚ ᱠᱟᱛᱮᱫ ᱱᱚᱣᱟᱨᱮ ᱯᱟᱹᱛᱭᱟᱹᱣ ᱵᱤᱥᱥᱟᱹᱥ ᱫᱚᱦᱚ ᱠᱟᱛᱮᱫ ᱟᱵᱚ ᱡᱩᱫᱤ ᱵᱚᱱ ᱞᱟᱦᱟᱜᱼᱟ ᱟᱵᱚ ᱡᱩᱫᱤ ᱱᱚᱣᱟ ᱛᱮᱵᱚᱱ ᱚᱞ ᱯᱟᱲᱦᱟᱜᱼᱟ ᱱᱤᱥᱪᱳᱭ ᱟᱵᱚ ᱱᱚᱣᱟ ᱨᱮᱭᱟᱜ ᱚᱨᱡᱚ ᱵᱚᱱ ᱧᱟᱢᱟ ᱟᱨ ᱱᱤᱛᱚᱜ ᱡᱩᱫᱤ ᱵᱚᱱ ᱧᱮᱞᱟ ᱱᱚᱜᱼᱚᱭ ᱡᱟᱦᱟᱸ ᱟᱵᱚ ᱵᱮᱝᱜᱚᱞ ᱨᱮ ᱱᱚᱜᱼᱚᱭ ᱡᱟᱦᱟᱸ ᱥᱟᱱᱛᱟᱲᱤ ᱢᱤᱰᱤᱭᱟᱢ ᱚᱞᱯᱟᱲᱦᱟᱣ ᱮᱛᱦᱚᱵ ᱟᱠᱟᱱᱟ ᱱᱚᱣᱟᱫᱚ ᱚᱱᱟ ᱨᱮᱱᱟᱜ ᱜᱮ ᱞᱚᱠᱠᱷᱚᱱ ᱠᱟᱱᱟ ᱚᱱᱟ ᱨᱮᱱᱟᱜ ᱱᱤᱥᱟᱹᱱ ᱠᱟᱱᱟ ᱱᱚᱣᱟᱨᱮ ᱱᱮᱭᱟᱱ ᱦᱚᱲ ᱠᱚᱣᱟᱜ ᱯᱟᱹᱛᱭᱟᱹᱣ ᱢᱮᱱᱟᱜ ᱟ ᱟᱨ ᱛᱟᱦᱮᱸ ᱠᱟᱱ ᱛᱮᱜᱮ ᱛᱮᱦᱤᱧ ᱱᱚᱜᱼᱚᱭ ᱡᱮ ᱯᱨᱤ ᱯᱨᱟᱭᱢᱟᱨᱤ ᱠᱷᱚᱱ ᱮᱠᱫᱚᱢ ᱢᱟᱱᱮ ᱯᱤᱡᱤ ᱦᱟᱹᱵᱤᱡ ᱜᱮ ᱚᱞ ᱯᱟᱲᱦᱟᱣ ᱱᱤᱛᱚᱜ ᱵᱮᱝᱜᱚᱞ ᱨᱮ ᱪᱟᱞᱟᱜ ᱠᱟᱱᱟ ᱛᱟᱦᱞᱮ ᱱᱚᱜᱼᱚᱭ ᱡᱟᱦᱟᱸ ᱥᱤᱠᱷᱱᱟᱹᱛᱟᱱ ᱨᱚᱲ ᱵᱟᱵᱚᱫ ᱛᱮ ᱡᱟᱦᱟᱸ ᱥᱚᱱᱛᱚᱨ ᱠᱟᱛᱷᱟ ᱢᱮᱱᱚᱜᱚᱜ ᱠᱟᱱᱟ ᱟᱫᱚ ᱚᱱᱠᱟᱜᱮ ᱟᱨᱦᱚᱸ ᱡᱩᱫᱤᱧ ᱢᱮᱱᱟᱜ ᱚᱸᱰᱮ ᱡᱩᱫᱤ ᱵᱚᱱ ᱞᱟᱹᱭᱟ ᱡᱮ ᱚᱞᱚᱜ ᱯᱚᱲᱦᱚᱱ ᱢᱤᱫᱴᱮᱱ ᱢᱟᱨᱟᱝ ᱚᱞᱚᱜ ᱯᱚᱲᱦᱚᱱ ᱰᱟᱦᱟᱨ ᱠᱟᱱᱟ ᱦᱮᱸ ᱦᱚᱲ ᱦᱚᱯᱚᱱᱟᱜ ᱢᱟᱨᱟᱝ ᱰᱟᱦᱟᱨ ᱚᱱᱟ ᱚᱠᱚᱭ ᱚᱱᱟ ᱵᱟᱭ ᱯᱟᱸᱡᱟᱭᱟ ᱚᱠᱟ ᱦᱚᱸ ᱵᱟᱭ ᱵᱟᱰᱟᱭ ᱡᱚᱝᱟ ᱟᱫᱚ ᱱᱚᱜᱚᱭ ᱡᱟᱦᱟᱸ ᱜᱩᱨᱩ ᱜᱚᱢᱠᱮᱭᱟᱜ ᱠᱟᱛᱷᱟ ᱟᱹᱰᱤ ᱥᱟᱹᱨᱤ ᱠᱟᱛᱷᱟ ᱠᱟᱱᱟ ᱱᱚᱣᱟᱫᱚ ᱮᱠᱫᱚᱢ ᱦᱮᱸ ᱪᱮᱫ ᱞᱮᱠᱟ ᱢᱟᱥᱮ ᱞᱟᱹᱭ ᱛᱟᱵᱚᱱ ᱯᱮ ᱟᱫᱚ ᱱᱚᱜᱼᱚᱭ ᱡᱟᱦᱟᱸ ᱡᱮ ᱟᱵᱚ ᱵᱚᱱ ᱞᱟᱹᱭᱫᱟ ᱱᱚᱜᱼᱚᱭ ᱡᱮ ᱚᱞᱚᱜ ᱯᱚᱲᱦᱚᱱ ᱰᱟᱦᱟᱨ ᱵᱚᱱ ᱞᱟᱹᱭ ᱮᱫᱟ ᱥᱮ ᱚᱞᱚᱜ ᱯᱚᱲᱦᱚᱱ ᱢᱟᱱᱮ ᱪᱮᱫ ᱞᱮᱠᱟ ᱟᱢᱟᱜ ᱟᱹᱠᱤᱞ ᱜᱮᱭᱟᱱ ᱵᱳᱫᱷ ᱵᱩᱫᱽᱫᱷᱤ ᱱᱚᱣᱟᱠᱚ ᱢᱟᱨᱥᱟᱞᱚᱜᱼᱟ ᱟᱨ ᱟᱢ ᱫᱤᱥᱚᱢ ᱨᱮᱱᱟᱜ ᱦᱮᱸ ᱚᱲᱟᱜ ᱨᱮᱱᱟᱜ ᱜᱷᱟᱨᱚᱸᱡᱽ ᱨᱮᱱᱟᱜ ᱯᱚᱨᱤᱵᱟᱨ ᱨᱮᱱᱟᱜ ᱥᱟᱱᱟᱢ ᱠᱤᱪᱷᱩ ᱵᱩᱜᱤ ᱵᱟᱹᱲᱤᱡ ᱮᱢ ᱛᱚᱞᱟᱥ ᱫᱟᱲᱮᱭᱟᱜᱼᱟ ᱛᱩᱱᱠᱷᱤ ᱫᱟᱲᱮᱭᱟᱜ ᱟᱢ ᱟᱨ ᱟᱸᱜᱚᱪ ᱫᱟᱲᱮᱭᱟᱜᱼᱟᱢ ᱟᱸᱜᱚᱪ ᱠᱟᱛᱮᱫ ᱢᱚᱱᱨᱮᱢ ᱵᱩᱡᱷᱟᱹᱣ ᱫᱟᱲᱮᱭᱟᱜᱼᱟ ᱡᱮ ᱚᱠᱟᱴᱟᱜ ᱫᱚ ᱱᱟᱯᱟᱭ ᱠᱟᱱᱟ ᱚᱠᱟᱴᱟᱜ ᱫᱚ ᱵᱩᱜᱤᱭᱟᱜ ᱵᱟᱹᱲᱤᱡᱟᱜ ᱚᱱᱟ ᱟᱢᱮᱢ ᱯᱷᱟᱨᱟᱠ ᱫᱟᱲᱮᱭᱟᱜᱼᱟ ᱥᱮᱢ ᱡᱩᱫᱟᱹ ᱫᱟᱲᱮᱭᱟᱜ ᱟᱢ ᱟᱨ ᱚᱸᱰᱮ ᱠᱷᱚᱱᱛᱮ ᱵᱷᱟᱹᱜᱤᱭᱟᱜ ᱟᱯᱱᱟᱨ ᱠᱟᱛᱮᱢ ᱞᱟᱦᱟ ᱫᱟᱲᱮᱭᱟᱜᱼᱟ ᱟᱫᱚ ᱚᱱᱮ ᱚᱱᱠᱟ ᱠᱟᱛᱷᱟ ᱫᱚ ᱱᱚᱣᱟ ᱠᱟᱱᱟ ᱟᱨ ᱟᱨᱦᱚᱸ ᱡᱩᱫᱤᱢ ᱧᱮᱞᱟ ᱱᱚᱸᱰᱮ ᱡᱮ ᱮᱸᱜ ᱚᱠᱟ ᱞᱮᱠᱟᱢ ᱮᱨᱟ ᱚᱱᱠᱟᱢ ᱤᱨᱟ ᱱᱚᱜᱼᱚᱭ ᱡᱮ ᱢᱤᱫᱴᱟᱱ ᱠᱟᱛᱷᱟ ᱱᱚᱜᱼᱚᱭ ᱡᱮ ᱱᱚᱣᱟ ᱯᱨᱚᱵᱟᱫ ᱠᱟᱱ ᱛᱟᱵᱳᱱᱟ ᱱᱚᱸᱰᱮ ᱦᱚᱸ ᱠᱤᱱᱛᱩ ᱟᱹᱰᱤ ᱥᱟᱹᱨᱤ ᱠᱟᱛᱷᱟ ᱜᱮ ᱢᱮᱱᱟᱜᱼᱟ ᱪᱮᱫ ᱞᱮᱠᱟ ᱡᱩᱫᱤ ᱵᱚᱱ ᱞᱟᱹᱭᱠᱷᱟᱱ ᱟᱫᱚ ᱱᱚᱜᱼᱚᱭ ᱡᱟᱦᱟᱸ ᱵᱚᱱ ᱞᱟᱹᱭ ᱮᱫᱟ ᱱᱚᱜᱼᱚᱭ ᱡᱮ ᱮᱨ ᱢᱟᱱᱮ ᱟᱢ ᱡᱩᱫᱤ ᱢᱤᱫᱴᱤᱱ ᱯᱩᱲᱭᱟᱹ ᱵᱟᱹᱫᱽ ᱨᱮᱢ ᱮᱨ ᱠᱟᱜᱼᱟ ᱛᱟᱦᱚᱞᱮ ᱛᱚ ᱚᱸᱰᱮ ᱛᱚ ᱟᱨ ᱵᱟᱭ ᱦᱩᱭᱩᱜᱼᱟ ᱵᱟᱭ ᱪᱟᱨᱟ ᱠᱚ ᱵᱟᱝ ᱚᱢᱚᱱᱚᱜᱼᱟ ᱚᱱᱟ ᱮᱨ ᱠᱚᱨᱛᱮ ᱜᱮᱞᱮ ᱮᱨ ᱞᱟᱦᱟᱨᱮ ᱡᱟᱦᱟᱸ ᱠᱚᱨᱟᱣ ᱞᱟᱜᱟᱣᱵᱚᱱᱟ ᱱᱜᱼᱚᱭ ᱡᱮ ᱵᱟᱹᱫᱽ ᱥᱤ ᱞᱟᱜᱟᱜᱼᱟ ᱵᱷᱟᱹᱜᱮ ᱴᱷᱤᱠ ᱚᱱᱟ ᱵᱟᱹᱫ ᱛᱮ ᱱᱮ ᱞᱩᱯᱩ ᱵᱟᱹᱞᱤ ᱟᱠᱟᱱᱟ ᱥᱮ ᱵᱟᱝᱟ ᱦᱮᱸ ᱚᱸᱰᱮ ᱵᱷᱟᱹᱜᱤ ᱴᱷᱤᱠ ᱢᱟᱱᱮ ᱡᱟᱦᱟᱸ ᱠᱚ ᱞᱟᱹᱭᱟᱜ ᱠᱟᱱᱟ ᱡᱮ ᱥᱤᱭᱟᱠᱟᱱᱟ ᱥᱮ ᱵᱟᱝ ᱠᱷᱚᱛ ᱠᱚ ᱮᱢ ᱠᱟᱱᱟ ᱥᱮ ᱵᱟᱝ ᱱᱚᱜᱼᱚ ᱱᱚᱣᱟ ᱫᱤᱥᱟᱹᱭ ᱦᱩᱭᱩᱜᱼᱟ ᱛᱟᱨᱯᱚᱨᱮ ᱚᱱᱟ ᱟᱢ ᱮᱨ ᱞᱟᱜᱟᱣ ᱟᱢᱟ ᱛᱟᱦᱚᱞᱮ ᱠᱷᱟᱱᱜᱮ ᱟᱨ ᱮᱨ ᱯᱚᱨ ᱡᱩᱫᱤ ᱡᱚᱢᱟᱜ ᱮ ᱧᱟᱢᱟ ᱫᱟᱜ ᱮ ᱧᱟᱢᱟ ᱥᱤᱛᱩᱝ ᱮ ᱧᱟᱢᱟ ᱛᱟᱦᱚᱞᱮᱠᱷᱟᱱ ᱚᱱᱟ ᱠᱤᱱᱛᱩ ᱚᱱᱟ ᱚᱢᱚᱱ ᱟᱯᱷᱚᱨᱚᱜᱼᱟ ᱟᱨ ᱡᱚᱵᱟᱵᱚᱜᱼᱟ ᱟᱨ ᱴᱷᱤᱠ ᱚᱱᱠᱟᱜᱮ ᱟᱵᱚ ᱠᱚᱦᱚᱸ ᱡᱩᱫᱤ ᱚᱞ ᱯᱟᱲᱦᱟᱣ ᱛᱟᱞᱟᱛᱮ ᱥᱮ ᱚᱞ ᱯᱟᱲᱦᱟᱣ ᱨᱮ ᱟᱵᱚ ᱡᱩᱫᱤ ᱱᱤᱦᱟᱹᱛ ᱮᱠᱫᱚᱢ ᱪᱮᱫ ᱤᱧ ᱞᱟᱹᱭᱟ ᱟᱹᱰᱤ ᱱᱤᱥᱴᱷᱟᱹ ᱥᱟᱺᱦᱤᱡ ᱫᱷᱮᱭᱟᱱ ᱜᱮᱭᱟᱱ ᱥᱟᱺᱦᱤᱡ ᱵᱚᱱ ᱚᱞ ᱯᱟᱲᱦᱟᱜᱼᱟ ᱟᱵᱚ ᱠᱤᱱᱛᱩ ᱡᱤᱵᱚᱱ ᱨᱮᱵᱚᱱ ᱛᱤᱸᱜᱩ ᱫᱟᱲᱮᱭᱟᱜᱼᱟ ᱟᱨ ᱵᱷᱟᱹᱜᱤ ᱚᱨᱡᱚ ᱵᱚᱱ ᱦᱟᱢᱮᱴ ᱫᱟᱲᱮᱭᱟᱜᱼᱟ ᱟᱨ ᱚᱨᱡᱚ ᱦᱟᱢᱮᱴ ᱥᱩᱢᱩᱝ ᱫᱚ ᱵᱟᱝᱟ ᱟᱵᱚ ᱱᱚᱣᱟ ᱡᱟᱹᱛᱤᱨᱮ ᱢᱤᱫᱴᱤᱱ ᱥᱚᱨᱮᱥ ᱡᱟᱹᱛᱤ ᱢᱮᱱᱛᱮ ᱟᱵᱚᱣᱟᱜ ᱡᱟᱹᱛᱤ ᱛᱤᱸᱜᱩ ᱠᱮᱴᱮᱡᱚᱜᱼᱟ ᱥᱮᱵᱚᱱ ᱛᱤᱸᱜᱩ ᱫᱚᱦᱚ ᱫᱟᱲᱮᱭᱟᱜᱼᱟ ᱟᱨ ᱚᱱᱟ ᱥᱟᱶᱛᱮ ᱱᱚᱜᱼᱚᱭ ᱡᱟᱦᱟᱸ ᱦᱩᱫᱤᱥ ᱟᱵᱚᱱ ᱡᱮ ᱚᱞ ᱯᱟᱲᱦᱟᱣ ᱥᱮ ᱯᱩᱛᱷᱤ ᱜᱚᱛᱚ ᱵᱤᱫᱽᱫᱟ ᱫᱚ ᱵᱟᱹᱧ ᱞᱟᱹᱭᱟ ᱚᱱᱟ ᱥᱟᱶᱛᱮ ᱱᱚᱜᱼᱚᱭ ᱡᱮ ᱟᱵᱚᱣᱟᱜ ᱥᱟᱶᱛᱟ ᱥᱮᱪᱮᱫ ᱥᱟᱶᱛᱟ ᱟᱹᱠᱤᱞ ᱥᱟᱶᱛᱟ ᱨᱮᱭᱟᱜ ᱟᱵᱚᱣᱟᱜ ᱟᱭᱢᱟ ᱞᱮᱠᱟᱱᱟᱜ ᱥᱮᱬᱟ ᱛᱮᱱᱟᱜ ᱵᱮᱯᱟᱨ ᱢᱮᱱᱟᱜ ᱛᱟᱵᱚᱱᱟ ᱱᱚᱜᱼᱚᱭ ᱡᱮ ᱵᱚᱸᱜᱟᱼᱵᱩᱨᱩ ᱥᱮᱨᱣᱟ ᱨᱩ ᱠᱚ ᱮᱱᱮᱡ ᱥᱮᱨᱮᱧ ᱱᱚᱜᱼᱚ ᱱᱚᱣᱟ ᱠᱚᱦᱚᱸ ᱠᱤᱱᱛᱩ ᱟᱵᱚ ᱥᱮᱬᱟ ᱞᱟᱜᱟᱣ ᱵᱚᱱᱟ ᱛᱚᱵᱮ ᱡᱮ ᱢᱤᱫᱴᱤᱱ ᱪᱮᱫ ᱤᱧ ᱞᱟᱹᱭᱟ ᱵᱷᱟᱹᱜᱤ ᱥᱤᱠᱠᱷᱟᱹ ᱥᱮ ᱵᱷᱟᱹᱜᱤ ᱵᱤᱫᱽᱫᱟᱹ ᱥᱮᱵᱷᱟᱜᱮ ᱦᱚᱲᱵᱚᱱ ᱛᱮᱭᱟᱨ ᱫᱟᱲᱮᱭᱟᱜᱼᱟ ᱦᱮᱸ ᱟᱨ ᱚᱱᱟᱜᱮ ᱱᱤᱭᱟᱹ ᱢᱟᱨᱟᱝ ᱠᱟᱛᱷᱟ ᱫᱚ ᱠᱟᱱᱟ ᱱᱚᱜᱼᱚᱭ ᱡᱮ ᱱᱚᱣᱟ ᱥᱤᱠᱷᱱᱟᱹᱛ ᱠᱟᱛᱮᱫ ᱥᱤᱠᱷᱱᱟᱹᱛ ᱡᱩᱫᱤ ᱠᱟᱹᱢᱤᱨᱮ ᱵᱟᱵᱚᱱ ᱞᱟᱜᱟᱣ ᱫᱟᱲᱮᱭᱟᱜᱼᱟ ᱥᱮ ᱥᱤᱠᱷᱱᱟᱹᱛ ᱠᱟᱛᱮᱫ ᱡᱩᱫᱤ ᱥᱤᱠᱷᱱᱟᱹᱛ ᱟᱱ ᱦᱚᱲ ᱞᱮᱠᱟ ᱵᱟᱵᱚᱱ ᱨᱚᱲᱟ ᱥᱮ ᱟᱵᱚᱣᱟᱜ ᱨᱚᱲ ᱠᱚ ᱡᱩᱫᱤ ᱢᱤᱫᱴᱤᱱ ᱢᱟᱱᱮ ᱵᱟᱝ ᱵᱩᱡᱷᱟᱹᱣᱟᱱ ᱥᱮ ᱵᱟᱝ ᱚᱞ ᱯᱟᱲᱦᱟᱣ ᱪᱮᱫ ᱟᱱ ᱦᱚᱲ ᱞᱮᱠᱟ ᱵᱚᱱ ᱨᱚᱲᱟ ᱛᱟᱦᱚᱞᱮ ᱠᱤᱱᱛᱩ ᱟᱵᱚᱣᱟᱜ ᱥᱤᱠᱷᱟᱹᱛ ᱨᱮᱭᱟᱜ ᱫᱟᱢ ᱥᱤᱠᱱᱟᱹᱛ ᱨᱮᱭᱟᱜ ᱢᱩᱞᱞᱚ ᱠᱤᱱᱛᱩ ᱥᱚᱢᱟᱡᱽ ᱨᱮ ᱟᱵᱚᱣᱟᱜ ᱥᱟᱶᱛᱟ ᱨᱮ ᱵᱟᱝ ᱛᱟᱦᱮᱱᱟ ᱟᱨ ᱥᱟᱶᱛᱟ ᱨᱮᱱ ᱦᱚᱲ ᱦᱚᱸ ᱟᱵᱚ ᱠᱤᱱᱛᱩ ᱟᱵᱚ ᱱᱚᱣᱟ ᱥᱤᱠᱷᱱᱟᱹᱛ ᱨᱮᱭᱟᱜ ᱢᱟᱹᱱ ᱵᱟᱝ ᱠᱚ ᱮᱢᱟᱜ ᱛᱟᱵᱚᱱᱟ ᱚᱱᱟᱛᱮ ᱟᱵᱚ ᱥᱤᱠᱠᱷᱤᱛᱚ ᱦᱚᱲ ᱠᱚ ᱡᱟᱦᱟᱸᱭ ᱵᱚᱱ ᱥᱤᱠᱷᱱᱟᱹᱛ ᱠᱟᱱᱟ ᱟᱵᱚ ᱟᱵᱚ ᱠᱤᱱᱛᱩ ᱥᱟᱢᱴᱟᱣ ᱠᱟᱛᱮ ᱜᱩᱪᱷᱟᱹᱣ ᱠᱟᱛᱮ ᱩᱭᱦᱟᱹᱨ ᱵᱷᱟᱵᱽᱱᱟ ᱠᱟᱛᱮᱫ ᱟᱵᱚᱣᱟᱜ ᱪᱤᱱᱛᱟᱹ ᱫᱷᱟᱨᱟ ᱟᱵᱚᱣᱟᱜ ᱥᱚᱢᱟᱡᱽ ᱨᱮ ᱞᱟᱜᱟᱣ ᱞᱟᱜᱟᱣ ᱵᱚᱱᱟ ᱥᱮ ᱟᱵᱚᱣᱟᱜ ᱥᱚᱢᱟᱡᱽ ᱨᱮ ᱦᱚᱲ ᱩᱫᱩᱜ ᱫᱤᱥᱟᱹ ᱦᱚᱨ ᱫᱤᱥᱟᱹ ᱮᱢ ᱪᱟᱞ ᱞᱟᱜᱟᱣ ᱵᱚᱱᱟ ᱟᱨ ᱚᱱᱟ ᱥᱟᱶᱛᱮ ᱱᱚᱣᱟᱧ ᱢᱮᱱᱟ ᱱᱚᱜᱼᱚᱭ ᱡᱮ ᱟᱵᱚ ᱥᱤᱠᱠᱷᱤᱛᱚ ᱠᱟᱛᱮᱫ ᱢᱤᱫᱴᱤᱡ ᱥᱚᱢᱟᱡᱽ ᱠᱷᱚᱱ ᱵᱚᱱ ᱪᱟᱞᱟᱜ ᱠᱟᱱᱟ ᱪᱟᱞᱟᱣ ᱠᱟᱛᱮᱫ ᱟᱢ ᱪᱟᱹᱠᱨᱤ ᱵᱟᱹᱠᱨᱤ ᱠᱟᱛᱮᱫ ᱱᱟᱯᱟᱭ ᱢᱤᱫᱴᱤᱱ ᱡᱤᱭᱚᱱᱮᱢ ᱠᱷᱟᱸᱱᱰᱟᱣ ᱮᱫᱟ ᱚᱱᱟ ᱥᱩᱢᱩᱝ ᱫᱚ ᱵᱟᱝ ᱱᱚᱜᱼᱚᱭ ᱡᱮ ᱥᱚᱢᱟᱡᱽ ᱠᱷᱚᱱ ᱮᱢ ᱦᱟᱨᱟᱭᱮᱱᱟ ᱚᱱᱟ ᱞᱮᱠᱟᱛᱮ ᱱᱚᱜᱼᱚᱭ ᱡᱮ ᱥᱚᱢᱟᱡᱽ ᱨᱮ ᱡᱟᱦᱟᱸ ᱦᱩᱭᱩᱜ ᱠᱟᱱ ᱛᱟᱢᱟ ᱡᱮ ᱯᱮ ᱵᱮᱠ ᱴᱩ ᱤᱭᱳᱨ ᱥᱳᱥᱟᱭᱴᱤ ᱡᱟᱦᱟᱸ ᱫᱚ ᱟᱵᱚᱭ ᱢᱮᱱ ᱦᱚᱴᱚ ᱟᱠᱟᱫ ᱛᱟᱵᱚᱱᱟᱭ ᱟᱵᱚᱨᱮᱱ ᱢᱟᱨᱟᱝ ᱜᱟᱹᱠᱷᱩᱲᱟᱱ ᱢᱟᱱᱚᱛᱟᱱ ᱜᱚᱢᱠᱮ ᱡᱟᱦᱟᱸᱭ ᱫᱚ ᱟᱵᱚᱱᱟᱜ ᱥᱚᱝᱵᱤᱫᱷᱟᱱᱮ ᱚᱞ ᱟᱠᱟᱫ ᱛᱟᱵᱚᱱᱟ ᱰᱚᱠᱴᱚᱨ ᱵᱤ ᱟᱨ ᱟᱢᱵᱮᱫᱠᱚᱨ ᱩᱱᱤᱭᱟᱜ ᱠᱟᱛᱷᱟ ᱠᱟᱱᱟ ᱡᱮ ᱯᱮ ᱵᱮᱠ ᱤᱭᱳᱨ ᱥᱳᱥᱟᱭᱤ ᱚᱨᱛᱷᱟᱛ ᱟᱢ ᱡᱟᱦᱟᱸᱢ ᱥᱤᱠᱠᱷᱟ ᱧᱟᱢ ᱠᱟᱛᱮᱫ ᱡᱟᱦᱟᱸᱢ ᱞᱟᱦᱟᱭᱮᱱ ᱫᱚ ᱞᱟᱦᱟᱱᱛᱤᱢ ᱦᱩᱭ ᱮᱱᱟ ᱞᱟᱦᱟᱱᱛᱤᱢ ᱠᱚᱨᱟᱣ ᱠᱮᱫᱟ ᱟᱢᱟᱜ ᱰᱮᱵᱷᱞᱚᱯ ᱦᱩᱭ ᱮᱱᱟ ᱚᱱᱟ ᱰᱮᱵᱷᱞᱚᱯ ᱨᱮᱱᱟᱜ ᱢᱤᱫ ᱨᱩᱛᱤ ᱚᱝᱥᱚ ᱦᱚᱸ ᱟᱢᱟᱜ ᱥᱟᱶᱛᱟ ᱨᱮ ᱮᱢ ᱢᱮ ᱛᱚᱵᱮᱜᱮ ᱢᱤᱫᱴᱤᱡ ᱥᱤᱠᱷᱱᱟᱹᱛ ᱨᱮᱭᱟᱜ ᱢᱟᱹᱱ ᱛᱟᱦᱮᱱᱟ ᱟᱨ ᱥᱟᱶᱛᱟ ᱞᱟᱦᱟᱱᱛᱤᱜᱼᱟ